ᱥᱟᱶᱛᱟᱞᱤ ᱥᱮᱨᱢᱟ ᱡᱮᱵᱷᱟᱵᱮ ᱰᱟᱠᱛᱟᱨ ᱠᱚ ᱢᱟᱱᱮ ᱦᱟᱭᱡᱮᱱᱤᱠ ᱚᱣᱟᱰ ᱟᱨ ᱡᱟᱦᱟᱸ ᱵᱤᱪᱷᱟᱱᱟ ᱚᱠᱥᱤᱡᱮᱡᱮ ᱨᱟᱱ ᱠᱚ ᱚᱱᱟ ᱠᱚ ᱡᱟᱛᱮ ᱥᱟᱯᱟᱵ ᱠᱚ ᱟᱨᱚ ᱩᱱᱱᱚᱛᱤ ᱦᱩᱭ ᱞᱮᱱᱠᱷᱟᱱ ᱟᱹᱰᱤ ᱱᱟᱯᱟᱭ ᱦᱩᱭᱩᱜᱼᱟ ᱪᱮᱫᱟᱜ ᱥᱮ ᱡᱟᱦᱟᱸ ᱦᱚᱸᱥᱯᱤᱴᱟᱞ ᱠᱚᱨᱮ ᱜᱚᱨᱢᱮᱱ ᱦᱚᱸᱥᱯᱤᱴᱟᱞ ᱨᱮ ᱯᱮᱥᱮᱱ ᱠᱚ ᱢᱟᱱᱮ ᱵᱤᱪᱷᱟᱱᱟ ᱵᱟᱝ ᱧᱟᱢ ᱠᱟᱛᱮ ᱚᱛ ᱨᱮᱠᱚ ᱜᱤᱛᱤᱡ ᱠᱟᱱᱟ ᱚᱛᱨᱮ ᱜᱤᱛᱤᱡ ᱠᱟᱛᱮᱫ ᱩᱱᱠᱩ ᱵᱮᱰ ᱵᱟᱠᱚ ᱧᱟᱢ ᱮᱫᱟ ᱛᱚ ᱚᱱᱟ ᱠᱚᱧ ᱢᱮᱱᱟ ᱠᱟᱹᱴᱤᱡ ᱟᱨᱚ ᱩᱱᱱᱚᱛᱤ ᱦᱩᱭ ᱞᱮᱱᱠᱷᱟᱱ ᱵᱷᱟᱹᱜᱤ ᱦᱩᱭᱩᱜᱼᱟ ᱩᱱᱱᱚᱛᱤ ᱦᱩᱭ ᱞᱮᱱᱠᱷᱟᱱ ᱟᱹᱰᱤ ᱵᱷᱟᱹᱜᱤ ᱦᱩᱭᱩᱜᱼᱟ ᱟᱨ ᱚᱱᱟᱛᱮ ᱨᱟᱱ ᱠᱚ ᱥᱮ ᱥᱟᱱᱟᱢᱟᱜ ᱜᱮ ᱢᱚᱡᱽᱛᱮ ᱡᱟᱛᱮ ᱯᱚᱨᱤᱥᱮᱵᱟ ᱡᱟᱛᱮ ᱢᱚᱡᱽ ᱛᱮᱠᱚ ᱧᱟᱢ ᱟᱨ ᱫᱤᱥᱦᱩᱫᱤᱥ ᱟᱨ ᱟᱹᱰᱤ ᱠᱤᱪᱷᱩ ᱱᱚᱣᱟ ᱫᱤᱥᱦᱩᱫᱤᱥ ᱠᱟᱛᱮᱫ ᱪᱤᱱᱛᱟᱹ ᱵᱷᱟᱵᱱᱟ ᱠᱟᱛᱮ ᱡᱟᱦᱟᱸ ᱠᱟᱛᱮ ᱮᱢ ᱫᱟᱲᱮᱭᱟᱜ ᱠᱷᱟᱱ ᱟᱹᱰᱤ ᱱᱟᱯᱟᱭ ᱦᱩᱭᱩᱜᱼᱟ